ᱞᱮᱯᱴᱚᱯᱫᱚ ᱱᱚᱝᱠᱟᱱ ᱡᱤᱱᱤᱥ ᱠᱟᱱᱟ ᱢᱤᱫᱴᱮᱱ ᱡᱮ ᱥᱟᱺᱜᱤᱧ ᱨᱮᱭᱟᱜ ᱡᱤᱱᱤᱥᱦᱚᱸ ᱟᱢ ᱥᱩᱨ ᱨᱮᱢ ᱧᱮᱞ ᱫᱟᱲᱮᱭᱟᱜᱼᱟ ᱥᱮᱢ ᱵᱟᱰᱟᱭ ᱧᱟᱢ ᱫᱟᱲᱮᱭᱟᱜᱼᱟ ᱡᱮᱢᱚᱱ ᱥᱟᱺᱜᱤᱧ ᱱᱚᱣᱟ ᱥᱮᱨᱢᱟᱨᱮ ᱡᱟᱦᱟᱱᱟᱜ ᱜᱷᱚᱴᱚᱱᱟ ᱜᱷᱚᱴᱟᱜ ᱠᱟᱱᱟ ᱥᱮ ᱢᱟᱱᱮ ᱡᱮᱢᱚᱱ ᱫᱟᱜ ᱦᱩᱰᱩᱨ ᱵᱤᱡᱽᱞᱤ ᱦᱤᱡᱩᱜᱚᱜᱼᱟ ᱡᱮᱢᱚᱱ ᱱᱤᱛᱚᱝᱫᱚ ᱞᱟᱦᱟ ᱠᱷᱚᱱ ᱜᱮᱵᱚᱱ ᱵᱟᱰᱟᱭ ᱧᱟᱢ ᱫᱟᱲᱮᱭᱟᱜᱼᱟ ᱥᱮ ᱟᱨᱵᱚᱱ ᱚᱠᱟ ᱠᱚᱨᱮ ᱜᱷᱚᱴᱚᱱᱟ ᱢᱟᱱᱮ ᱚᱠᱟ ᱠᱚᱨᱮ ᱪᱮᱫᱠᱚ ᱪᱤᱠᱟᱹᱭᱮᱱᱟ ᱚᱱᱟ ᱠᱚᱦᱚᱸ ᱞᱟᱦᱟ ᱢᱟᱱᱮ ᱧᱮᱞ ᱧᱟᱢ ᱫᱟᱲᱮᱜᱼᱟ ᱵᱚᱱ ᱞᱮᱯᱴᱚᱯ ᱫᱟᱨᱟᱭ ᱛᱮᱜᱮ ᱚᱱᱮ ᱚᱲᱟᱜᱨᱮ ᱫᱩᱲᱩᱵ ᱠᱟᱛᱮᱫ ᱜᱮᱵᱚᱱ ᱧᱮᱞ ᱫᱟᱲᱮᱭᱟᱜᱼᱟ ᱱᱮᱴᱚᱣᱟᱨᱠ ᱟᱨ ᱱᱮᱴᱚᱣᱟᱨᱠ ᱟᱨ ᱞᱮᱯᱴᱚᱯ ᱫᱚ ᱱᱚᱝᱠᱟᱱ ᱡᱤᱱᱤᱥ ᱠᱟᱱᱟ ᱢᱤᱫᱴᱮᱱ ᱥᱟᱺᱜᱤᱧ ᱨᱮᱭᱟᱜ ᱡᱤᱱᱤᱥᱦᱚᱸ ᱥᱩᱨ ᱨᱮᱜᱮᱵᱚᱱ ᱧᱮᱞ ᱧᱟᱢᱟ ᱟᱨ ᱚᱱᱟ ᱞᱮᱯᱴᱚᱯ ᱨᱮ ᱟᱵᱚ ᱱᱚᱝᱠᱟᱱ ᱮᱠᱥᱯᱤᱨᱤᱭᱮᱱᱥᱮ ᱮᱢ ᱟᱠᱟᱫ ᱵᱚᱱᱟ ᱡᱮ ᱡᱟᱦᱟᱱᱟᱜ ᱡᱟᱦᱟᱱᱟᱜ ᱜᱮ ᱥᱟᱺᱜᱤᱧᱨᱮ ᱦᱩᱭᱩᱜ ᱡᱤᱱᱤᱥᱦᱚᱸ ᱥᱩᱨ ᱨᱮᱜᱮ ᱵᱚᱱ ᱧᱮᱞ ᱧᱟᱢ ᱫᱟᱲᱮᱭᱟᱜᱼᱟ ᱟᱭᱢᱟ ᱠᱤᱪᱷᱩ ᱞᱮᱯᱴᱚᱯᱛᱮ ᱟᱭᱢᱟ ᱠᱤᱪᱷᱩ ᱠᱟᱹᱢᱤᱭ ᱮᱢᱟ ᱡᱮᱢᱚᱱ ᱫᱷᱚᱨᱚ ᱯᱷᱨᱚᱢ ᱯᱷᱤᱞᱟᱯᱷ ᱮᱫᱟᱢ ᱥᱮ ᱟᱢ ᱱᱤᱣᱩᱡᱽᱠᱚᱢ ᱧᱮᱞᱟ ᱥᱮ ᱫᱷᱚᱨᱚ ᱪᱮᱫ ᱠᱚᱪᱚ ᱟᱢ ᱧᱮᱞ ᱨᱮᱭᱟᱜ ᱢᱮᱱᱟᱜ ᱛᱟᱢᱟ ᱥᱮᱢ ᱧᱮᱞ ᱫᱟᱲᱮᱭᱟᱜᱼᱟ ᱟᱨ ᱞᱮᱯᱴᱚᱯ ᱱᱚᱝᱠᱟᱱ ᱡᱤᱱᱤᱥ ᱠᱟᱱᱟ ᱢᱤᱫᱴᱮᱱ ᱟᱢ ᱚᱲᱟᱜᱨᱮ ᱫᱩᱲᱩᱵ ᱠᱟᱛᱮᱫ ᱜᱮ ᱡᱚᱛᱚ ᱠᱤᱪᱷᱩ ᱦᱩᱭᱩᱜᱚᱜ ᱛᱟᱢᱟ ᱟᱢ ᱫᱷᱚᱨᱚᱢ ᱢᱮᱱ ᱠᱮᱫᱟ ᱡᱟᱦᱟᱱᱟᱜ ᱤᱧ ᱠᱟᱹᱢᱤᱭᱟ ᱞᱮᱯᱴᱚᱯᱛᱮ ᱥᱮ ᱵᱤᱡᱽᱱᱮᱥᱤᱧ ᱠᱚᱨᱟᱣᱟ ᱞᱮᱯᱴᱚᱯᱛᱮ ᱥᱮ ᱟᱢ ᱟᱢ ᱢᱚᱱᱮ ᱠᱚᱨᱚ ᱡᱟᱦᱟᱱᱟᱜ ᱜᱮ ᱫᱷᱚᱨᱚ ᱟᱢ ᱪᱤᱠᱟᱹᱭᱟᱢ ᱵᱟᱝ ᱞᱮᱯᱴᱚᱯ ᱫᱟᱨᱟᱭᱛᱮ ᱟᱢ ᱡᱚᱛᱚ ᱠᱤᱪᱷᱩ ᱥᱩᱨ ᱨᱮᱢ ᱧᱮᱞ ᱧᱟᱢ ᱫᱟᱲᱮᱭᱟᱜᱼᱟ ᱞᱮᱯᱴᱚᱯᱫᱚ ᱟᱵᱚ ᱟᱹᱰᱤ ᱢᱚᱡᱽ ᱚᱵᱷᱤᱜᱚᱛᱟᱭ ᱮᱢ ᱫᱟᱲᱮᱭ ᱟᱠᱟᱫ ᱵᱚᱱᱟ ᱟᱨ ᱞᱮᱯᱴᱚᱯᱫᱚ ᱟᱹᱰᱤ ᱢᱚᱡᱽ ᱡᱤᱱᱤᱥ ᱠᱟᱱᱟ ᱞᱮᱯᱴᱚᱯ ᱞᱮᱯᱴᱚᱯ ᱱᱚᱝᱠᱟᱱ ᱡᱤᱱᱤᱥ ᱠᱟᱱᱟ ᱡᱮ ᱟᱢᱟᱜ ᱢᱟᱱᱮ ᱵᱚᱦᱚᱜ ᱨᱮᱱᱟᱜ ᱵᱩᱫᱽᱫᱷᱤ ᱵᱨᱮᱱᱮ ᱯᱟᱞᱴᱟᱣ ᱩᱛᱟᱹᱨ ᱛᱟᱢᱟ